ᱜᱤᱫᱽᱨᱟᱹ ᱠᱚ ᱱᱚᱣᱟ ᱠᱚ ᱫᱤᱱ ᱨᱮ ᱡᱟᱦᱟᱸ ᱡᱟᱦᱟᱸ ᱜᱮᱢ ᱠᱚ ᱠᱷᱮᱞᱚᱜ ᱚᱱᱟ ᱠᱚᱫᱚ ᱦᱩᱭᱩᱜ ᱠᱟᱱᱟ ᱞᱩᱰᱩ ᱥᱩᱵᱚᱣᱮ ᱯᱨᱤᱱᱥᱮᱥ ᱨᱟᱱᱟᱨ ᱯᱷᱩᱴᱤᱱᱤᱱᱡᱟ ᱮᱢᱟᱱ ᱮᱢᱟᱱ